ᱦᱮᱸ ᱤᱧᱟᱹᱜ ᱛᱤᱛᱮ ᱵᱮᱱᱟᱣᱟᱜ ᱜᱤᱯᱴ ᱤᱧ ᱮᱢᱟᱠᱟᱫ ᱠᱚᱣᱟ ᱤᱧᱟᱹᱜ ᱨᱮᱱ ᱢᱤᱫ ᱴᱟᱱ ᱜᱟᱛᱮᱣᱟᱜ ᱡᱟᱱᱟᱢ ᱢᱟᱦᱟ ᱨᱮ ᱤᱧ ᱚᱱᱟ ᱠᱟᱜᱚᱡᱽ ᱛᱮ ᱵᱮᱱᱟᱣᱟᱜ ᱜᱤᱯᱴᱤᱧ ᱮᱢᱟᱫᱮ ᱛᱟᱦᱮᱱᱟ ᱚᱱᱟ ᱨᱮ ᱟᱭᱢᱟ ᱞᱮᱠᱟᱱ ᱡᱩᱣᱭᱚᱱ ᱠᱷᱟᱸᱰᱟᱣ ᱨᱮᱱᱟᱜ ᱡᱟᱦᱟᱸ ᱮᱸ ᱫᱤᱥ ᱦᱩᱫᱤᱥ ᱢ ᱠᱟᱛᱷᱟ ᱠᱩᱧ ᱚᱞ ᱞᱮᱫᱟ ᱥᱟᱶᱛᱮ ᱟᱹᱰᱤ ᱱᱟᱯᱟᱭ ᱦᱩᱱᱟᱹᱨᱟᱱᱟᱜ ᱤᱧ ᱛᱮᱭᱟᱨ ᱞᱮᱫᱟ ᱟᱨ ᱱᱚᱣᱟ ᱩᱭᱦᱟᱹᱨ ᱫᱚᱦᱚ ᱨᱮᱱᱟᱜ ᱫᱚ ᱟᱭᱢᱟ ᱜᱮ ᱟᱹᱰᱤ ᱜᱚᱱᱚᱝ ᱟᱱᱟᱜ ᱠᱟᱱ ᱜᱮᱭᱟ ᱪᱮᱫᱟᱜ ᱥᱮ ᱱᱚᱣᱟ ᱡᱟᱦᱟ ᱛᱤ ᱛᱮᱭᱟᱜ ᱛᱮᱭᱟᱨ ᱜᱤᱯᱷᱴ ᱤᱧ ᱟᱹᱰᱤ ᱢᱮᱦᱱᱩᱛ ᱠᱟᱛᱮ ᱟᱹᱰᱤ ᱢᱮᱦᱱᱩᱛ ᱠᱟᱛᱮᱫ ᱟᱹᱰᱤ ᱚᱠᱛᱚ ᱮᱢ ᱠᱟᱛᱮ ᱟᱨ ᱤᱧᱟᱹᱜ ᱤᱧᱟᱹᱜ ᱡᱟᱦᱟᱸ ᱫᱤᱥ ᱦᱩᱫᱤᱥ ᱚᱱᱟ ᱫᱤᱥ ᱦᱩᱫᱤᱥ ᱛᱮ ᱚᱱᱟ ᱠᱟᱜᱚᱡᱽ ᱨᱮᱱᱟᱜ ᱜᱤᱯᱴ ᱤᱧ ᱛᱮᱭᱟᱨ ᱞᱮᱫ ᱠᱷᱟᱹᱛᱤᱨᱟᱜ ᱜᱮ ᱤᱧ ᱴᱷᱮᱱ ᱚᱱᱟ ᱩᱭᱦᱟᱹᱨ ᱟᱱᱟᱜ ᱫᱚ ᱟᱹᱰᱤ ᱜᱮ ᱜᱚᱱᱚᱝᱼᱟ ᱪᱮᱫᱟᱜ ᱥᱮ ᱚᱱᱟ ᱜᱤᱯᱴ ᱨᱮ ᱤᱧᱟᱹᱜ ᱡᱟᱦᱟᱸ ᱦᱩᱱᱟᱹᱨ ᱤᱧᱟᱹᱜ ᱡᱟᱦᱟᱸ ᱦᱩᱱᱟᱹᱨ ᱵᱮᱱᱟᱣ ᱫᱟᱲᱮ ᱚᱱᱟ ᱤᱧᱟᱹᱜ ᱢᱚᱱ ᱨᱮᱱᱟᱜ ᱡᱟᱦᱟᱸ ᱠᱟᱛᱷᱟ ᱚᱱᱟ ᱚᱱᱟᱹᱧ ᱥᱚᱫᱚᱨ ᱞᱮᱫ ᱠᱷᱟᱹᱛᱤᱨ ᱥᱮ ᱚᱸᱰᱮ ᱤᱧᱤᱧ ᱯᱷᱩᱴᱮᱞ ᱚᱪᱚ ᱞᱮᱫ ᱠᱷᱟᱹᱛᱤᱨ ᱜᱮ ᱟᱹᱰᱤ ᱜᱚᱱᱚᱝ ᱟᱱᱟᱜ ᱠᱟᱱᱟ ᱪᱮᱫᱟᱜ ᱥᱮ ᱚᱱᱟ ᱫᱚ ᱤᱧᱟᱹᱜ ᱤᱧᱟᱹᱜ ᱛᱤᱛᱮ ᱵᱮᱱᱟᱣᱟᱜ